ᱥᱚᱦᱨᱟᱭ ᱫᱚ ᱟᱞᱮ ᱫᱚ ᱟᱢᱵᱟ ᱵᱟᱹᱥᱭᱟᱹ ᱨᱮᱞᱮ ᱢᱟᱱᱟᱣᱟ ᱛᱚ ᱥᱚᱦᱨᱟᱭ ᱨᱮᱭᱟᱜ ᱫᱚ ᱱᱚᱝᱠᱟᱞᱮ ᱢᱟᱱᱟᱣᱟ ᱛᱚ ᱢᱟᱲᱟᱝ ᱛᱮ ᱩᱢᱩᱜ ᱟᱞᱮ ᱟᱨᱚ ᱫᱟᱠᱟᱭᱟᱞᱮ ᱛᱚ ᱯᱷᱤᱨ ᱤᱭᱟᱹ ᱠᱚ ᱚᱱᱮ ᱯᱩᱡᱟᱹᱭᱟᱞᱮ ᱟᱨ ᱫᱚᱥᱟᱨ ᱫᱚᱞᱮ ᱤᱭᱟᱹ ᱠᱷᱩᱱᱴᱟᱹᱣ ᱠᱚᱣᱟᱞᱮ ᱟᱨ ᱠᱷᱩᱱᱴᱟᱹᱣ ᱦᱤᱞᱳᱜ ᱜᱮ ᱢᱟᱱᱮ ᱨᱟᱹᱥᱠᱟᱹ ᱫᱚ ᱵᱩᱡᱷᱟᱹᱜᱼᱟ ᱛᱚ ᱵᱟᱹᱛᱤ ᱠᱚ ᱡᱩᱞ ᱵᱟᱲᱟ ᱠᱟᱛᱮ ᱟᱨ ᱰᱟᱹᱝᱨᱤ ᱠᱚᱞᱮ ᱪᱩᱢᱟᱹᱲᱟ ᱠᱚᱣᱟ ᱟᱨ ᱞᱮ ᱮᱱᱮᱡ ᱥᱮᱨᱮᱧᱟ ᱟᱨ ᱯᱷᱟᱹᱜᱩ ᱱ ᱵᱚᱸᱜᱟ ᱦᱤᱞᱚᱜ ᱫᱚ ᱱᱟᱦᱟᱸᱜ ᱞᱮ ᱚᱱᱟ ᱫᱚ ᱢᱟᱱᱮ ᱵᱟᱦᱟ ᱠᱟᱱᱟ ᱯᱷᱟᱹᱜᱩᱱ ᱵᱚᱸᱜᱟ ᱫᱚᱞᱮ ᱵᱟᱦᱟᱜ ᱟᱫᱚ ᱛᱚ ᱚᱱᱟ ᱫᱚ ᱢᱩᱞᱩᱜ ᱚᱱᱟ ᱢᱚᱬᱮ ᱫᱤᱱ ᱠᱟᱛᱮᱫ ᱫᱚ ᱵᱟᱦᱟ ᱦᱩᱭᱩᱜᱼᱟ ᱟᱨ ᱮᱱᱮᱡ ᱮᱱᱮᱡ ᱛᱮᱜᱮᱞᱮ ᱤᱫᱤᱭᱮᱭᱟ ᱡᱟᱦᱮᱨ ᱛᱮ ᱟᱨ ᱚᱸᱰᱮ ᱠᱷᱚᱱᱟᱜ ᱜᱮ ᱮᱱᱮᱡ ᱵᱟᱲᱟ ᱠᱟᱛᱮᱫ ᱟᱨᱦᱚᱸ ᱞᱮ ᱦᱤᱡᱩᱜᱼᱟ ᱟᱨ ᱵᱚᱸᱜᱟ ᱵᱩᱨᱩᱭᱟᱠᱚ ᱚᱸᱰᱮ ᱱᱟᱭᱠᱮ ᱠᱚᱫᱚ ᱟᱨ ᱟᱞᱮ ᱫᱚ ᱚᱲᱟᱜ ᱨᱮ ᱢᱮᱛᱟᱞᱮᱭᱟ ᱠᱚ ᱟᱯᱮ ᱫᱚ ᱫᱟᱠᱟ ᱠᱚ ᱤᱥᱤᱱ ᱵᱟᱲᱟ ᱠᱟᱛᱮ ᱥᱟᱯᱲᱟᱜ ᱯᱮ ᱟᱨᱦᱚᱸ ᱟᱹᱭᱩᱵ ᱫᱚᱞᱮ ᱥᱮᱱᱚᱜᱼᱟ ᱮᱱᱮᱡ ᱥᱮᱨᱮᱧ ᱦᱚᱦᱚᱣᱟᱞᱮᱭᱟᱠᱚ ᱛᱚ ᱮᱱᱮᱡ ᱥᱮᱨᱮᱧᱟᱞᱮ ᱢᱚᱡᱽ ᱜᱮ ᱟᱨ ᱮᱱᱮᱡ ᱮᱱᱮᱡ ᱛᱮᱜᱮᱞᱮ ᱟᱹᱜᱩᱭᱮᱭᱟ ᱟᱨ ᱫᱚᱢᱮ ᱨᱟᱹᱥᱠᱟᱹ ᱨᱮᱜᱮ ᱞᱮ ᱛᱟᱦᱮᱱᱟ ᱤᱱᱟᱹ ᱦᱤᱞᱳᱜ ᱫᱚ